ᱤᱧᱟᱹᱜ ᱢᱮᱱ ᱞᱮᱠᱟ ᱛᱮᱫᱚ ᱡᱮᱢᱚᱱ ᱠᱷᱮᱞᱳᱰ ᱦᱚᱲ ᱠᱚ ᱢᱤᱫ ᱴᱷᱮᱱ ᱡᱟᱣᱨᱟ ᱠᱚᱣᱟ ᱟᱨ ᱴᱤᱢ ᱚᱣᱟᱨᱠ ᱜᱚᱲᱚ ᱞᱟᱹᱜᱤᱫ ᱯᱟᱥᱱᱟᱣ ᱟᱭ ᱚᱱᱟ ᱫᱚ ᱤᱧᱟᱹᱜ ᱢᱮᱱ ᱛᱮᱫᱚ ᱡᱟᱦᱟᱸᱭ ᱡᱚᱛᱚ ᱴᱤᱢ ᱨᱮᱱ ᱠᱚᱲᱟ ᱠᱚᱭᱮ ᱟᱹᱜᱩ ᱠᱮᱫ ᱠᱚᱣᱟ ᱠᱤᱢᱵᱟ ᱢᱤᱫᱴᱮᱱ ᱢᱟᱴᱷ ᱨᱮ ᱡᱚᱛᱚᱭ ᱠᱷᱮᱞᱳᱰ ᱦᱚᱪᱚᱭᱮᱫ ᱠᱚᱣᱟ ᱢᱮᱱᱠᱷᱟᱱ ᱚᱱᱟ ᱠᱷᱮᱞᱳᱰ ᱫᱚ ᱟᱨ ᱡᱚᱛᱚ ᱦᱚᱲ ᱫᱚ ᱥᱚᱢᱟᱱ ᱫᱚ ᱵᱟᱠᱚ ᱠᱷᱮᱞᱳᱰᱟ ᱡᱟᱦᱟᱸᱭ ᱵᱷᱟᱜᱮᱭ ᱠᱷᱮᱞᱳᱰᱟ ᱩᱱᱤ ᱫᱚᱭ ᱥᱤᱞᱮᱠᱴ ᱮᱭᱟ ᱟᱨᱚ ᱪᱮᱛᱟᱱ ᱥᱮᱫ ᱡᱟᱦᱟᱸᱭ ᱥᱮᱱᱚᱜᱼᱟ ᱚᱱᱟ ᱞᱟᱹᱜᱤᱫ ᱮ ᱵᱮᱵᱚᱥᱛᱷᱟᱣᱭᱟ ᱟᱨ ᱡᱟᱦᱟᱸᱭ ᱠᱚ ᱡᱩᱫᱤ ᱢᱚᱡᱽ ᱵᱟᱠᱚ ᱠᱷᱮᱞᱳᱰᱟ ᱩᱱᱠᱩ ᱦᱚᱸ ᱟᱠᱚ ᱞᱟᱹᱜᱤᱫ ᱛᱮ ᱡᱟᱦᱟᱸ ᱢᱤᱫᱴᱤᱱ ᱞᱳᱠᱟᱞᱨᱮ ᱢᱤᱫᱴᱮᱱ ᱴᱤᱢ ᱠᱚ ᱵᱮᱱᱟᱣᱟ ᱚᱱᱠᱟ ᱚᱱᱠᱟ ᱛᱮᱜᱮ ᱟᱠᱚᱣᱟᱜ ᱴᱤᱢ ᱦᱚᱸᱠᱚ ᱯᱟᱥᱱᱟᱣ ᱤᱫᱤᱭᱟ